ᱟᱹᱞᱤᱧ ᱞᱤᱧ ᱨᱤᱠᱟᱹᱭᱜᱼᱟ ᱱᱚᱣᱟ ᱡᱮᱢᱚᱱ ᱟᱹᱞᱤᱧ ᱪᱮᱫ ᱞᱮᱠᱟ ᱨᱮ ᱟᱦᱟᱸ ᱛᱤᱱᱟᱹᱜ ᱢᱤᱫᱴᱤᱡ ᱥᱮᱨᱮᱧ ᱞᱤᱧ ᱪᱮᱫᱮᱜᱼᱟ ᱪᱮᱫ ᱞᱮᱠᱟᱞᱤᱧ ᱯᱷᱳᱴᱮᱞᱟ ᱟᱠᱷᱲᱟ ᱨᱮ ᱪᱮ ᱫᱤᱥᱚᱢ ᱦᱚᱲ ᱴᱷᱮᱱ ᱢᱟᱱᱮ ᱟᱹᱞᱤᱧ ᱞᱤᱧ ᱵᱮᱱᱟᱣᱮᱜᱼᱟ ᱥᱮᱨᱮᱧ ᱪᱮ ᱫᱚᱝ ᱦᱚᱸ ᱞᱤᱧ ᱮᱱᱟᱣᱮᱜᱼᱟ ᱞᱟᱜᱽᱲᱮ ᱦᱚᱸ ᱞᱤᱧ ᱵᱮᱱᱟᱣᱮᱜᱼᱟ ᱢᱟᱱᱮ ᱟᱹᱞᱤᱧ ᱥᱮᱨᱮᱧ ᱵᱤᱰᱟᱹᱣᱮᱜᱼᱟ ᱟᱹᱞᱤᱧ ᱱᱚᱣᱟ ᱜᱟᱱᱚᱜ ᱠᱟᱱᱟ ᱥᱮ ᱵᱟᱭ ᱜᱟᱱᱚᱜ ᱠᱟᱱ ᱛᱟᱹᱞᱤᱧᱟ ᱚᱱᱠᱟ ᱢᱟᱱᱮ ᱫᱚᱝ ᱦᱚᱸ ᱞᱤᱧ ᱥᱮᱨᱮᱧ ᱵᱤᱰᱟᱹᱣᱮᱜᱼᱟ ᱡᱮ ᱱᱚᱣᱟ ᱠᱟᱱᱟ ᱛᱟᱹᱞᱤᱧ ᱥᱮ ᱵᱟᱝ ᱮᱱᱠᱷᱟᱱ ᱪᱮᱫ ᱟᱹᱞᱤᱧ ᱯᱷᱳᱴᱮᱞ ᱥᱟᱱᱟᱭᱮᱫ ᱞᱤᱧᱟ ᱟᱠᱷᱲᱟ ᱨᱮ ᱪᱮ ᱟᱠᱷᱲᱟ ᱨᱮ ᱥᱮᱱ ᱠᱟᱛᱮᱫ ᱱᱚᱣᱟ ᱞᱤᱧ ᱥᱮᱨᱮᱧᱟ ᱜᱟᱱᱚᱜᱼᱟ ᱥᱮ ᱛᱟᱹᱞᱤᱧ ᱵᱟᱝ ᱟᱹᱞᱤᱧ ᱡᱚᱛᱚ ᱟᱹᱞᱤᱧᱟᱜ ᱢᱚᱱᱮ ᱛᱮᱞᱤᱧ ᱢᱟᱹᱞᱤᱧ ᱩᱭᱦᱟᱹᱨᱮᱫᱟ ᱡᱮ ᱵᱟᱝᱟ ᱱᱚᱣᱟ ᱫᱚ ᱟᱹᱰᱤ ᱴᱷᱤᱠ ᱞᱤᱧ ᱥᱮᱨᱮᱧᱜᱼᱟ ᱢᱮᱱᱛᱮᱫ ᱱᱚᱝᱠᱟ ᱢᱟᱱᱮ ᱵᱩᱰᱷᱤ ᱮᱨᱟ ᱟᱨ ᱡᱟᱦᱟᱸ ᱛᱤᱱᱟᱹᱜ ᱰᱟᱺᱜᱩᱣᱟᱹ ᱠᱩᱲᱤ ᱠᱚ ᱦᱚᱸ ᱢᱮᱱᱟᱜ ᱠᱚᱣᱟ ᱵᱟᱹᱦᱩ ᱠᱩᱲᱤ ᱠᱚ ᱡᱮ ᱩᱱᱠᱩ ᱦᱚᱸ ᱠᱚ ᱴᱷᱤᱠᱟᱹᱭᱟ ᱢᱮᱱ ᱫᱟᱲᱮᱭᱟᱜᱢᱟ ᱠᱚ ᱡᱮ ᱵᱟᱝᱟ ᱡᱮ ᱦᱳᱭ ᱱᱚᱣᱟ ᱫᱚ ᱞᱟᱜᱽᱲᱮ ᱮᱱᱮᱡ ᱥᱮᱨᱮᱧ ᱟᱹᱰᱤ ᱴᱷᱤᱠᱮ ᱥᱮᱨᱮᱧ ᱠᱮᱜᱼᱟ ᱚᱱᱟ ᱫᱚ ᱫᱚᱝ ᱦᱚᱸ ᱟᱹᱰᱤ ᱴᱷᱤᱠ ᱥᱮᱨᱮᱧ ᱠᱮᱜᱼᱟ ᱚᱱᱟ ᱦᱤᱥᱟᱹᱵ ᱫᱚᱝ ᱮᱱᱮᱡ ᱞᱟᱜᱽᱲᱮ ᱪᱮᱫ ᱞᱮᱠᱟ ᱨᱮ ᱢᱟᱱᱮ ᱢᱤᱫᱴᱤᱡᱢᱟ ᱵᱟᱝ ᱚᱱᱮ ᱵᱟᱨᱭᱟ ᱯᱮᱭᱟ ᱥᱮᱨᱮᱧ ᱪᱮᱫ ᱦᱩᱭᱩᱜ ᱠᱟᱱᱟ ᱢᱟᱱᱮ ᱪᱮᱫ ᱤᱫᱤᱭᱮᱜᱼᱟ ᱞᱮ ᱢᱟᱱᱮ ᱟᱹᱞᱤᱧ ᱞᱤᱧ ᱤᱭᱟᱹ ᱟᱜ ᱱᱟᱦᱟᱜ ᱢᱟᱱᱮ ᱥᱮᱨᱧ ᱵᱤᱰᱟᱹᱣ ᱠᱟᱛᱮᱫ ᱞᱤᱧ ᱢᱟᱱᱮ ᱟᱹᱞᱤᱧ ᱟᱠᱷᱲᱟ ᱥᱮᱫ ᱞᱤᱧ ᱢᱮᱱᱮᱜᱼᱟ ᱵᱟᱝᱠᱷᱟᱱ ᱱᱚᱰᱮ ᱠᱟᱹᱴᱤᱡ ᱥᱮᱨᱮᱧ ᱥᱮᱨᱮᱧ ᱧᱚᱜᱼᱟ ᱱᱚᱣᱟ ᱜᱟᱱᱚᱜᱼᱟ ᱟᱥᱮ ᱛᱟᱞᱟᱝ ᱵᱟᱝᱟ ᱫᱚᱝ ᱮᱱᱮᱡ ᱫᱚᱝ ᱥᱮᱨᱮᱧ ᱟᱨ ᱚᱱᱠᱟᱛᱮ ᱚᱱᱟ ᱞᱟᱜᱽᱲᱮ ᱮᱱᱮᱡ ᱦᱚᱸ ᱢᱮᱱᱮᱜᱼᱟ ᱞᱟᱜᱽᱲᱮ ᱥᱮᱨᱮᱧ ᱦᱚᱸ ᱜᱟᱱᱚᱜᱼᱟ ᱪᱮ ᱵᱟᱝᱟ ᱚᱱᱠᱟᱛᱮ ᱵᱩᱰᱷᱤ ᱮᱨᱟ ᱦᱚᱸ ᱠᱩᱥᱤᱭᱟᱜ ᱢᱟ ᱠᱚ ᱡᱮᱢᱚᱱ ᱡᱮ ᱵᱟᱝᱟ ᱵᱟᱹᱵᱩ ᱱᱩᱭ ᱥᱮᱨᱮᱧ ᱠᱮᱜ ᱟᱭ ᱟᱹᱰᱤ ᱪᱮᱨᱦᱟ ᱥᱮᱨᱮᱧ ᱠᱮᱜ ᱟᱭ ᱡᱮ ᱟᱵᱚ ᱥᱟᱶᱛᱟ ᱨᱮᱱᱟᱜ ᱜᱮ ᱟᱹᱰᱤ ᱪᱮᱨᱦᱟ ᱥᱮᱨᱮᱧ ᱠᱮᱜ ᱟᱭ ᱱᱮ ᱱᱚᱣᱟ ᱫᱚᱝ ᱦᱚᱸ ᱟᱵᱚ ᱥᱟᱶᱛᱟ ᱨᱮᱱᱟᱜ ᱜᱮ ᱥᱮᱨᱮᱧ ᱠᱮᱜ ᱛᱟᱵᱚᱱᱟ ᱟᱹᱞᱤᱧ ᱨᱤᱠᱟᱹᱭᱮᱜ ᱟᱹᱞᱤᱧ ᱢᱟ ᱱᱚᱣᱟ ᱵᱮᱥ ᱞᱤᱧ ᱤᱭᱟᱹᱭᱮᱜ ᱱᱟᱦᱟᱜ ᱢᱟᱱᱮ ᱥᱮᱨᱮᱧ ᱞᱤᱧ ᱪᱮᱫ ᱮᱜᱼᱟ ᱱᱟᱦᱟᱜ ᱩᱭᱦᱟᱹᱨᱛᱮ ᱟᱹᱞᱤᱧᱟ ᱧᱟᱢᱟ ᱩᱭᱦᱟᱹᱨᱛ ᱚᱱᱟᱞᱤᱧ ᱪᱮᱫᱟ ᱪᱮᱫ ᱠᱟᱛᱮᱫ ᱟᱹᱞᱤᱧ ᱞᱤᱧ ᱯᱷᱳᱴᱮᱞᱟ ᱡᱮ ᱵᱟᱝᱟ ᱫᱚᱝ ᱮᱱᱮᱡ ᱪᱮᱫ ᱱᱚᱜᱼᱚᱸᱭ ᱱᱚᱝᱠᱟ ᱟᱨ ᱤᱭᱟᱹ ᱦᱚᱸ ᱛᱟᱹᱞᱤᱧ ᱢᱟᱱᱮ ᱟᱨ ᱯᱷᱳᱴᱮᱞ ᱦᱚᱸ ᱞᱤᱧ ᱚᱱᱟ ᱞᱤᱧ ᱩᱭᱦᱟᱹᱨᱟ ᱡᱮ ᱵᱟᱝ ᱟᱹᱞᱤᱧ ᱫᱤᱥᱚᱢ ᱦᱚᱲ ᱴᱷᱮᱱ ᱡᱮ ᱟᱠᱷᱲᱟ ᱛᱟᱞᱟ ᱨᱮ ᱟᱨ ᱫᱤᱥᱚᱢ ᱦᱚᱲ ᱴᱷᱮᱱ ᱡᱮᱢᱚᱱ ᱱᱚᱣᱟ ᱥᱮᱨᱮᱧ ᱞᱤᱧ ᱟᱲᱟᱜᱟ ᱢᱮᱱᱛᱮᱫ ᱥᱮᱨᱮᱧ ᱞᱤᱧ ᱥᱮᱨᱮᱧᱟ ᱢᱮᱱᱛᱮᱫ ᱚᱱᱟ ᱞᱤᱧ ᱩᱭᱦᱟᱹᱨᱟ ᱟᱨ ᱟᱹᱞᱤᱧ ᱞᱤᱧ ᱤᱭᱟᱹᱭᱟ ᱯᱷᱳᱴᱮᱞᱟᱞᱤᱧ ᱢᱤᱫ ᱫᱤᱱ ᱦᱤᱞᱳᱜ ᱞᱤᱧ ᱯᱷᱳᱴᱮᱞ ᱜᱮᱭᱟ ᱱᱟᱦᱟᱜ ᱱᱚᱣᱟ ᱥᱮᱨᱮᱧ ᱛᱟᱹᱞᱤᱧ ᱟᱹᱞᱤᱧᱟᱜ ᱡᱟᱦᱟᱸ ᱛᱤᱱᱟᱹᱜ ᱥᱮᱨᱮᱧ ᱱᱟᱦᱟᱜ ᱛᱟᱹᱞᱤᱧ ᱢᱮᱱᱟᱜᱼᱟ ᱢᱟᱱᱮ ᱪᱮᱫ ᱟᱠᱟᱫᱟᱞᱤᱧ ᱫᱚᱝ ᱮᱱᱮᱡ ᱞᱟᱜᱽᱲᱮ ᱮᱱᱮᱡ ᱥᱮᱨᱮᱧ ᱚᱱᱟ ᱟᱹᱞᱤᱧ ᱞᱤᱧ ᱤᱭᱟᱹᱭᱟ ᱚᱱᱟ ᱚᱱᱟ ᱥᱟᱶᱛᱮ ᱟᱨ ᱦᱚᱸ ᱚᱱᱠᱟᱢᱟ ᱥᱚᱨᱦᱟᱭ ᱥᱮᱨᱮᱧ ᱦᱚᱸ ᱚᱱᱟ ᱦᱚᱸ ᱞᱤᱧ ᱨᱤᱠᱟᱹᱭᱟ ᱡᱮᱢᱚᱱ ᱥᱮᱨᱮᱧ ᱡᱮᱢᱚᱱ ᱞᱤᱧ ᱟᱹᱰᱤ ᱜᱟᱱ ᱜᱮ ᱥᱮᱨᱮᱧ ᱦᱚᱸ ᱢᱮᱱᱟᱜ ᱜᱮᱭᱟ ᱥᱚᱨᱦᱟᱭ ᱥᱮᱨᱮᱧ ᱦᱚᱸ ᱚᱱᱟ ᱦᱚᱸ ᱞᱤᱧ ᱨᱤᱠᱟᱹᱭᱟ ᱵᱟᱝ ᱵᱟᱹᱭ ᱵᱟᱹᱭ ᱛᱮᱞᱤᱧ ᱪᱮᱫᱟ ᱪᱮᱫ ᱦᱚᱸ ᱪᱮᱫ ᱠᱟᱛᱮᱫ ᱢᱟᱱᱮ ᱞᱤᱧ ᱞᱤᱧ ᱯᱷᱳᱴᱮᱞᱟ ᱡᱮ ᱵᱟᱝ ᱫᱮᱞᱟᱭᱟ ᱱᱚᱣᱟ ᱫᱚ ᱱᱚᱣᱟ ᱡᱟᱭᱜᱟ ᱨᱮᱫᱚ ᱱᱚᱣᱟ ᱠᱚ ᱥᱮᱨᱮᱧᱟ ᱠᱚᱲᱟ ᱠᱚ ᱪᱟᱞᱟᱜᱛᱮ ᱟᱨ ᱦᱚᱸ ᱢᱟᱱᱮ ᱡᱟᱦᱟᱸ ᱠᱚ ᱜᱟᱭᱮᱱ ᱢᱟᱱᱮ ᱡᱟᱡᱽᱞᱮ ᱠᱚ ᱥᱮᱨᱮᱧ ᱦᱚᱸ ᱮᱭᱟ ᱱᱚᱝᱠᱟ ᱠᱩᱲᱤ ᱠᱚ ᱥᱮᱨᱮᱧᱟ ᱱᱚᱝᱠᱟ ᱫᱚ ᱟᱵᱚ ᱵᱚᱱ ᱥᱮᱨᱮᱧᱟ